ᱟᱨ ᱪᱮᱫ ᱞᱮᱠᱟ ᱠᱟᱹᱢᱤ ᱪᱟᱞᱟᱜ ᱠᱟᱱᱟ ᱠᱟᱹᱢᱤ ᱢᱟ ᱵᱮᱥᱴᱷᱤᱠ ᱵᱟᱭ ᱪᱟᱞᱟᱜ ᱠᱟᱱ ᱫᱚ ᱦᱚᱲ ᱠᱚᱢ ᱞᱟᱜᱟᱣ ᱟᱠᱟᱫ ᱠᱚᱣᱟ ᱥᱮ ᱵᱟᱝᱼᱟ ᱧᱮᱞ ᱢᱮ ᱛᱮᱦᱮᱧ ᱜᱟᱯᱟ ᱢᱟ ᱥᱤᱛᱩᱝ ᱫᱤᱱ ᱠᱟᱱᱟ ᱦᱚᱭ ᱫᱟᱜ ᱫᱤᱱ ᱠᱟᱱᱟ ᱡᱮ ᱵᱮᱥᱴᱷᱤᱠ ᱠᱟᱹᱢᱤ ᱦᱚᱪᱚ ᱠᱚᱢᱮ ᱡᱮ ᱞᱚᱜᱚᱱ ᱫᱷᱟᱨᱟ ᱡᱮᱢᱚᱱ ᱩᱥᱟᱹᱨᱟ ᱤᱨ ᱠᱟᱛᱮᱫ ᱦᱩᱲᱩ ᱠᱚ ᱨᱟᱠᱟᱵᱽ ᱛᱟᱵᱮᱱ ᱢᱟ ᱦᱳᱭ ᱟᱨ ᱦᱳᱭ ᱟᱨ ᱟᱢ ᱦᱚᱸ ᱠᱟᱹᱢᱤ ᱢᱮ ᱵᱟᱝᱠᱷᱟᱱ ᱫᱚ ᱩᱱᱠᱩ ᱫᱚ ᱪᱤᱠᱟᱹᱢ ᱟᱹᱭᱩᱨ ᱠᱚᱣᱟ ᱡᱩᱫᱤ ᱟᱢ ᱵᱟᱢ ᱠᱟᱹᱢᱤ ᱠᱷᱟᱱ ᱫᱚ ᱦᱳᱭ ᱛᱚ ᱵᱟᱠᱷᱟᱱ ᱟᱢ ᱩᱱᱠᱩ ᱫᱚᱢ ᱢᱮᱛᱟᱣᱟᱠᱚᱣᱟ ᱠᱟᱹᱢᱤ ᱯᱮᱼᱠᱟᱹᱢᱤ ᱯᱮ ᱟᱨ ᱟᱢ ᱵᱟᱢ ᱠᱟᱹᱢᱤᱭᱟ ᱵᱟᱠᱷᱟᱱ ᱩᱱᱠᱩ ᱪᱤᱠᱟᱹ ᱠᱚ ᱤᱭᱟᱹ ᱠᱟᱹᱢᱤᱭᱟᱠᱚ ᱵᱟᱠᱷᱟᱱ ᱤᱱᱠᱟᱹ ᱫᱩᱲᱩᱵᱽ ᱨᱮᱜᱮ ᱠᱚ ᱛᱟᱦᱮᱱᱟ ᱵᱟᱠᱷᱟᱱ ᱤᱧ ᱫᱚ ᱠᱩᱲᱟᱹᱭ ᱮᱢᱚᱜ ᱜᱤᱧ ᱜᱟᱱᱚᱜᱼᱟ ᱦᱳᱭ ᱛᱚ ᱵᱮᱥᱴᱷᱤᱠ ᱠᱟᱹᱢᱤ ᱯᱮ ᱟᱨ ᱦᱩᱲᱩ ᱠᱚ ᱡᱮᱢᱚᱱ ᱵᱮᱥᱴᱷᱤᱠ ᱥᱟᱢᱴᱟᱣ ᱯᱮ ᱟᱨ ᱦᱟᱸᱰᱮᱼᱱᱟᱰᱮ ᱟᱞᱚᱯᱮ ᱫᱚᱦᱚ ᱜᱤᱲᱤ ᱠᱟᱜᱼᱟ ᱢᱤᱫ ᱴᱷᱮᱱ ᱡᱷᱟᱠᱟ ᱠᱟᱜ ᱯᱮ ᱟᱨ ᱪᱮᱫᱟᱜ ᱥᱮ ᱦᱚᱭ ᱫᱟᱜ ᱦᱮᱡᱽ ᱞᱮᱱ ᱠᱷᱟᱱ ᱦᱟᱸᱜ ᱟᱹᱰᱤ ᱜᱟᱱ ᱦᱩᱲᱩ ᱵᱮᱨᱵᱟᱫᱚᱜ ᱛᱤᱧᱟᱹ ᱟᱨ ᱛᱟᱦᱚᱞᱮ ᱟᱨ ᱛᱤᱱᱟᱹᱜ ᱜᱟᱱ ᱫᱤᱱ ᱛᱮ ᱨᱟᱠᱟᱵᱽ ᱪᱟᱵᱟᱜᱼᱟ ᱟᱪᱪᱷᱟ ᱚᱱᱟᱛᱮᱜᱮ ᱤᱨᱚᱜ ᱫᱚ ᱯᱩᱨᱟᱹᱜᱼᱟ ᱥᱮ ᱛᱚᱞ ᱠᱚ ᱥᱟᱢᱴᱟᱣ ᱠᱚ ᱡᱚᱛᱚᱣᱟᱜ ᱯᱩᱨᱟᱹᱜᱼᱟ ᱦᱳᱭ ᱛᱚ ᱟᱨ ᱡᱮᱢᱚᱱ ᱞᱚᱜᱚᱱ ᱫᱷᱟᱨᱟ ᱵᱚᱱ ᱜᱟᱹᱰᱤ ᱟᱹᱜᱩᱭ ᱢᱟ ᱟᱨ ᱫᱟᱞ ᱦᱩᱭᱩᱜᱼᱟ ᱫᱟᱞ ᱥᱟᱢᱴᱟᱣ ᱦᱩᱭᱩᱜᱼᱟ ᱱᱤᱛᱳᱜ ᱛᱳᱮᱦᱮᱧᱼᱜᱟᱯᱟ ᱫᱚ ᱫᱟᱜ ᱞᱮᱠᱷᱟᱱ ᱫᱚ ᱵᱟᱦᱨᱮ ᱨᱮ ᱦᱩᱲᱩ ᱠᱚ ᱡᱚᱛᱚᱱᱟᱜ ᱞᱚᱦᱚᱫ ᱪᱟᱵᱟᱜᱼᱟ ᱦᱳᱭ ᱚᱱᱟ ᱜᱤᱧ ᱟᱪᱪᱷᱟ ᱴᱷᱤᱠᱜᱮᱭᱟ ᱤᱱᱟᱹ ᱠᱚ ᱠᱟᱛᱷᱟ ᱜᱮ ᱢᱟ ᱠᱟᱹᱢᱤ ᱯᱮ